ᱯᱳᱞᱴᱨᱤ ᱪᱟᱥ ᱞᱟᱹᱜᱤᱫ ᱛᱮ ᱯᱨᱚᱛᱷᱚᱢ ᱨᱮ ᱚᱲᱟᱜ ᱵᱮᱱᱟᱣ ᱦᱩᱭᱩᱜᱼᱟ ᱛᱟᱨᱯᱚᱨᱮ ᱚᱲᱟᱜ ᱵᱮᱱᱟᱣ ᱠᱟᱛᱮᱫ ᱛᱟᱨᱯᱚᱨᱮ ᱯᱳᱞᱴᱨᱤ ᱟᱹᱜᱩ ᱠᱚ ᱦᱩᱭᱩᱜᱼᱟ ᱚᱱᱟ ᱯᱳᱞᱴᱤ ᱯᱷᱨᱟᱢ ᱨᱮ ᱫᱚᱦᱚ ᱠᱚ ᱦᱩᱭᱩᱜᱼᱟ ᱛᱟᱨᱯᱚᱨᱮ ᱪᱟᱥ ᱪᱟᱥ ᱞᱮᱠᱟ ᱞᱮᱠᱟᱛᱮ ᱱᱤᱛᱚᱜ ᱪᱟᱥ ᱟᱠᱟᱫ ᱠᱚᱣᱟᱢ ᱚᱱᱟ ᱞᱮᱠᱟᱛᱮ ᱱᱤᱛᱚᱜ ᱡᱚᱢ ᱧᱩ ᱮᱢᱟᱣᱟᱠᱚ ᱦᱩᱭᱩᱜᱼᱟ ᱛᱟᱨᱯᱚᱨᱮ ᱡᱚᱢ ᱧᱩ ᱮᱢ ᱠᱟᱛᱮᱫ ᱩᱱᱠᱩ ᱟᱹᱰᱤ ᱩᱫᱽᱜᱟᱹᱨ ᱮᱫ ᱠᱚᱣᱟ ᱥᱮ ᱟᱹᱰᱤ ᱜᱚᱨᱚᱢ ᱮᱫ ᱠᱚᱣᱟ ᱚᱱᱟ ᱞᱟᱹᱜᱤᱫ ᱛᱮ ᱦᱚᱭᱚᱝ ᱡᱟᱹᱨᱩᱲᱚᱜᱼᱟ ᱦᱚᱭᱚᱝ ᱮᱢ ᱠᱟᱛᱮᱫ ᱛᱟᱨᱯᱚᱨᱮ ᱞᱟᱹᱴᱩᱭ ᱱᱟᱠᱚ ᱞᱟᱹᱴᱩ ᱠᱟᱛᱮᱫ ᱩᱱᱠᱩ ᱵᱟᱦᱨᱮ ᱨᱮ ᱤᱫᱤ ᱠᱚ ᱦᱩᱭᱩᱜᱼᱟ ᱟᱹᱠᱷᱨᱤᱧ ᱟᱨᱦᱚᱸ ᱠᱟᱹᱴᱤᱡ ᱠᱚ ᱤᱫᱤ ᱪᱟᱵᱟ ᱠᱟᱛᱮᱫ ᱟᱨᱦᱚᱸ ᱛᱟᱭᱚᱢ ᱛᱮ ᱠᱟᱹᱴᱤᱡ ᱠᱚ ᱟᱹᱜᱩ ᱠᱚ ᱦᱩᱭᱩᱜᱼᱟ ᱚᱱᱠᱟ ᱪᱟᱥ ᱱᱤᱭᱟᱹ ᱪᱟᱥ ᱠᱚ ᱦᱩᱭᱩᱜᱼᱟ ᱧᱮᱞ ᱠᱚ ᱦᱩᱭᱩᱜᱼᱟ ᱡᱮᱢᱚᱱ ᱯᱚᱞᱴᱨᱤ ᱯᱷᱨᱟᱢ ᱟᱹᱠᱷᱨᱤᱧ ᱪᱟᱵᱟ ᱠᱟᱛᱮᱫ ᱯᱷᱟᱠᱟᱭᱮᱱᱟ ᱯᱷᱟᱸᱠᱟ ᱠᱟᱛᱮᱫ ᱟᱨᱦᱚᱸ ᱟᱹᱜᱩ ᱠᱚ ᱦᱩᱭᱩᱜᱼᱟ ᱚᱱᱠᱟ ᱚᱱᱠᱟᱛᱮ ᱯᱳᱞᱴᱨᱤ ᱟᱹᱥᱩᱞ ᱠᱚ ᱦᱩᱭᱩᱜᱼᱟ